ᱤᱧᱟᱹᱜ ᱜᱷᱟᱨᱚᱧᱡᱽ ᱨᱮ ᱱᱚᱝᱠᱟᱱ ᱠᱤᱪᱷᱩ ᱞᱟᱠᱪᱟᱨ ᱥᱮ ᱥᱮᱨᱣᱟ ᱢᱮᱱᱟᱜᱼᱟ ᱡᱟᱦᱟᱸ ᱫᱚ ᱱᱚᱣᱟ ᱥᱮᱨᱣᱟ ᱥᱮ ᱞᱟᱠᱪᱟᱨ ᱨᱮᱜᱮ ᱢᱤᱫᱴᱮᱱ ᱱᱟᱜᱟᱢ ᱢᱮᱱᱟᱜᱼᱟ ᱱᱚᱣᱟ ᱱᱟᱜᱟᱢ ᱨᱮᱜᱮ ᱢᱮᱱᱟᱜᱼᱟ ᱥᱚᱦᱚᱨᱟᱭ ᱱᱚᱣᱟ ᱥᱚᱦᱚᱨᱟᱭ ᱨᱮᱫᱚ ᱟᱵᱚ ᱜᱟᱹᱭ ᱰᱟᱹᱝᱨᱤ ᱥᱮ ᱠᱟᱰᱟ ᱱᱩᱠᱩ ᱵᱚ ᱟᱵᱩᱜ ᱥᱟᱯᱷᱟ ᱠᱚᱛᱮ ᱫᱮᱨᱮᱧ ᱨᱮ ᱥᱩᱱᱩᱢ ᱵᱚᱱ ᱚᱡᱚᱜ ᱟᱠᱚᱣᱟ ᱟᱨ ᱥᱩᱱᱩᱢ ᱚᱡᱚᱜ ᱠᱟᱛᱮᱫ ᱟᱵᱚ ᱢᱤᱫ ᱫᱤᱱ ᱵᱚᱱ ᱡᱤᱨᱟᱹᱣ ᱠᱚᱛᱮ ᱛᱟᱨᱯᱚᱨᱮᱨ ᱫᱤᱱ ᱵᱚᱱ ᱡᱚᱠᱷᱚᱱ ᱚᱲᱟᱜ ᱛᱮᱵᱚᱱ ᱵᱟᱭ ᱠᱚᱭᱟ ᱩᱱ ᱥᱚᱢᱚᱭ ᱩᱱᱠᱩ ᱵᱚᱱ ᱪᱩᱢᱟᱹᱲᱟᱠᱚᱣᱟ ᱟᱨ ᱟᱵᱚᱨᱮᱱ ᱫᱟᱫᱩ ᱛᱟᱠᱚ ᱥᱮ ᱵᱟᱵᱟ ᱛᱟᱠᱚᱧ ᱧᱮᱞ ᱟᱠᱟᱫ ᱠᱩᱣᱟᱹᱧ ᱦᱩᱲᱩ ᱜᱮᱞᱮ ᱠᱚ ᱯᱮᱴᱮᱡ ᱟᱹᱜᱩᱭ ᱛᱮ ᱚᱱᱟ ᱨᱮᱱᱟᱜ ᱢᱤᱫᱴᱟᱝ ᱢᱟᱞᱟ ᱠᱚ ᱡᱩᱛᱟ ᱚᱱᱟ ᱢᱟᱞᱟ ᱫᱚ ᱟᱵᱚ ᱫᱷᱟᱣᱟ ᱵᱚᱱ ᱢᱮᱛᱟᱜ ᱠᱟᱱᱟ ᱱᱚᱣᱟ ᱢᱟᱞᱟ ᱫᱮᱨᱮᱧ ᱨᱮ ᱛᱚᱞ ᱠᱟᱛᱮᱫ ᱜᱮ ᱩᱱᱠᱩ ᱵᱚᱱ ᱫᱮᱨᱮᱧ ᱨᱮᱵᱚᱱ ᱥᱤᱸᱫᱩᱨ ᱟᱠᱚᱣᱟ ᱟᱨ ᱩᱱᱠᱩ ᱟᱵᱚ ᱥᱚᱱᱢᱟᱱ ᱵᱚᱱ ᱮᱢᱟ ᱠᱚᱣᱟ ᱟᱨ ᱥᱩᱧᱡᱟᱹ ᱥᱩᱧᱡᱟᱹ ᱫᱚ ᱟᱵᱚᱣᱟᱜ ᱜᱷᱟᱨᱚᱧᱡᱽ ᱨᱮ ᱢᱤᱫᱴᱟᱝ ᱫᱤᱱᱟᱹᱢ ᱫᱤᱱ ᱨᱮᱱᱟᱜ

ᱨᱤᱛᱤ ᱠᱟᱱᱟ ᱡᱟᱦᱟᱸ ᱫᱚ ᱟᱵᱚ ᱥᱤᱧ ᱵᱚᱸᱜᱟ ᱴᱷᱮᱱᱵᱚᱱ ᱱᱮᱦᱚᱨᱚᱜᱼᱟ ᱡᱮ ᱛᱮᱦᱮᱧᱟᱜ ᱫᱤᱱ ᱡᱮᱢᱚᱱ ᱥᱩᱠᱛᱮ ᱥᱮ ᱱᱟᱯᱟᱭ ᱛᱮ ᱯᱟᱨᱚᱢ ᱮᱱᱟ ᱚᱱᱠᱟ ᱜᱮ ᱜᱟᱯᱟ ᱟᱜ ᱫᱤᱱ ᱡᱟᱦᱟᱸ ᱥᱮᱴᱮᱨᱚᱜ ᱫᱚ ᱚᱱᱟ ᱦᱚᱸ ᱵᱟᱲᱮ ᱱᱚᱝᱠᱟ ᱜᱮ ᱦᱤᱡᱩᱜ ᱢᱟ ᱟᱨ ᱦᱟᱺᱰᱤ ᱦᱟᱺᱰᱤ ᱫᱚ ᱟᱵᱚ ᱥᱚᱦᱚᱨᱟᱭ ᱨᱮ ᱟᱵᱚ ᱛᱳᱯᱳ ᱥᱟᱯᱷᱟ ᱠᱟᱛᱮᱫ ᱱᱟᱣᱟ ᱴᱩᱠᱩᱡ ᱨᱮᱵᱚᱱ ᱫᱚᱦᱚᱭᱟ ᱟᱨ ᱱᱟᱣᱟ ᱴᱩᱠᱩᱡ ᱨᱮ ᱦᱟᱺᱰᱤ ᱫᱚᱦᱚ ᱠᱟᱛᱮᱫ ᱥᱚᱦᱚᱨᱟᱭ ᱦᱤᱞᱳᱜ ᱟᱵᱚ ᱚᱲᱟᱜ ᱫᱩᱣᱟᱹᱨ ᱜᱮᱡ ᱜᱩᱨᱤᱡ ᱠᱟᱛᱮᱫ ᱚᱲᱟᱜ ᱵᱷᱤᱛᱤᱨ ᱨᱮ ᱟᱵᱚ ᱨᱮᱱ ᱵᱚᱸᱜᱟ ᱵᱩᱨᱩ ᱥᱮ ᱦᱟᱯᱲᱟᱢ ᱠᱚᱵᱚᱱ ᱪᱚᱰᱚᱨᱟᱠᱚᱣᱟ ᱚᱱᱟ ᱠᱚᱜᱮ ᱟᱵᱚᱣᱟᱜ ᱵᱮᱣᱦᱟᱨ ᱢᱮᱱᱟᱜᱼᱟ